ᱤᱧᱟᱹᱜ ᱡᱤᱵᱚᱱ ᱨᱮᱱ ᱟᱹᱰᱤ ᱢᱟᱱᱮ ᱠᱚᱥᱴᱚᱣᱟᱱ ᱮᱴᱠᱮᱴᱚᱬᱮ ᱨᱮᱜᱤᱧ ᱧᱩᱨᱦᱟᱹᱞᱮᱱᱟ ᱟᱞᱮ ᱨᱮᱱ ᱢᱟᱱᱮ ᱟᱞᱮ ᱨᱮᱱ ᱚᱲᱟᱜ ᱨᱮᱱ ᱦᱚᱲ ᱜᱮ ᱟᱡᱟᱨ ᱨᱮᱭ ᱧᱩᱨᱦᱟᱹ ᱞᱮᱱᱟ ᱡᱟᱦᱟᱸᱛᱮ ᱰᱟᱠᱛᱟᱨ ᱴᱷᱮᱱ ᱤᱧ ᱪᱟᱞᱟᱣ ᱞᱮᱱᱟ ᱰᱟᱠᱛᱟᱨ ᱫᱚ ᱟᱞᱮ ᱨᱮᱱ ᱜᱮ ᱢᱤᱫᱴᱮᱱ ᱯᱮᱲᱟ ᱦᱚᱲᱮ ᱡᱳᱜᱟᱡᱳᱜ ᱟᱹᱫᱤᱧ ᱛᱟᱦᱮᱸᱫ ᱛᱮ ᱪᱟᱞᱟᱣ ᱫᱟᱲᱮᱭᱟᱫᱟ ᱡᱟᱦᱟᱸᱛᱮ ᱚᱸᱰᱮᱧ ᱪᱟᱞᱟᱣᱮᱱ ᱛᱮ ᱰᱟᱠᱛᱟᱨ ᱨᱮᱭᱟᱜ ᱪᱤᱠᱤᱛᱥᱟ ᱯᱚᱨᱟᱢᱚᱨᱥᱚ ᱢᱚᱛ ᱛᱮ ᱢᱚᱡᱽ ᱮᱱ ᱛᱮᱢ ᱚᱱᱟ ᱟᱡᱟᱨ ᱠᱷᱚᱱ ᱮᱢ ᱢᱚᱡᱽ ᱮᱱᱛᱮ ᱱᱚᱣᱟ